ᱟᱞᱮ ᱥᱮᱫ ᱫᱚ ᱡᱮᱢᱚᱱ ᱥᱟᱠᱨᱟᱛ ᱯᱚᱨᱚᱵᱽ ᱡᱟᱦᱟᱸ ᱯᱳᱥ ᱢᱟᱜᱽ ᱨᱮᱱᱟᱜ ᱥᱮᱥᱨᱮ ᱡᱟᱦᱟᱸ ᱥᱟᱠᱨᱟᱛ ᱯᱚᱨᱚᱵᱽ ᱵᱚᱪᱷᱚᱨ ᱫᱤᱱ ᱟᱞᱮ ᱫᱚ ᱚᱱᱟ ᱫᱚᱞᱮ ᱯᱚᱨᱚᱵᱽ ᱞᱮ ᱢᱟᱱᱟᱣᱟ ᱡᱮᱢᱚᱱ ᱦᱚᱞᱚᱝ ᱦᱩᱲᱩᱝ ᱡᱮ ᱦᱤᱞᱳᱜ ᱦᱚᱞᱚᱝ ᱞᱮ ᱦᱩᱲᱩᱝᱟ ᱤᱱ ᱦᱤᱞᱚᱜ ᱫᱚᱞᱮ ᱯᱤᱴᱷᱟᱹᱭᱟ ᱡᱤᱞ ᱯᱤᱴᱷᱟᱹ ᱯᱟᱛᱲᱟ ᱨᱮᱞᱮ ᱯᱤᱴᱷᱟᱹᱭᱟ ᱠᱟᱨᱟᱦᱤᱨᱮᱞᱮ ᱤᱥᱤᱱᱟ ᱟᱹᱭᱩᱵ ᱵᱮᱲᱟ ᱚᱱᱟᱞᱮ ᱡᱚᱢᱟ ᱛᱟᱨᱯᱚᱨᱮ ᱡᱟᱦᱟᱸ ᱜᱮᱞᱮ ᱤᱥᱤᱱ ᱵᱟᱥᱟᱝ ᱠᱟᱫᱟ ᱫᱟᱠᱟ ᱩᱛᱩ ᱚᱱᱟ ᱦᱚᱸᱞᱮ ᱡᱚᱢᱟ ᱛᱟᱨᱯᱚᱨᱮᱞᱮ ᱡᱚᱢ ᱛᱮ ᱜᱤᱛᱤᱡᱼᱟᱞᱮ ᱞᱟᱡᱨᱮ ᱡᱟᱸᱜᱟᱨᱮ ᱛᱤ ᱨᱮ ᱥᱩᱱᱩᱢᱞᱮ ᱚᱡᱚᱜ ᱡᱚᱱᱟᱜᱼᱟ ᱟᱫᱚᱞᱮ ᱡᱟᱹᱯᱤᱫᱟ ᱫᱚᱥᱟᱨ ᱦᱤᱞᱳᱜ ᱫᱚ ᱥᱤᱧ ᱥᱟᱠᱨᱟᱛ ᱞᱮ ᱞᱟᱹᱭᱟ ᱥᱮᱛᱟᱜ ᱨᱮ ᱵᱮᱨᱮᱫ ᱠᱟᱛᱮᱫ ᱪᱷᱚᱸᱪ ᱪᱷᱚᱲᱟᱭᱟᱞᱮ ᱛᱩᱯᱩᱞᱮ ᱪᱟᱞᱟᱜᱼᱟ ᱜᱟᱰᱟ ᱛᱩᱯᱩᱞᱮ ᱪᱟᱞᱟᱜᱼᱟ ᱱᱟᱣᱟ ᱞᱩᱜᱽᱲᱤᱡ ᱥᱮ ᱱᱟᱣᱟ ᱜᱮᱸᱫᱟᱜ ᱡᱟᱦᱟᱸ ᱞᱮ ᱠᱤᱨᱤᱧ ᱠᱟᱣᱱᱟ ᱚᱱᱟᱞᱮ ᱤᱫᱤᱭᱟ ᱜᱟᱰᱟ ᱜᱷᱟᱴᱨᱮ ᱤᱫᱤ ᱛᱮᱞᱮ ᱛᱩᱯᱩᱱ ᱛᱮ ᱟᱫᱚᱞᱮ ᱰᱩᱵᱽ ᱨᱟᱠᱟᱵ ᱛᱮ ᱟᱫᱚ ᱚᱱᱟ ᱱᱟᱣᱟ ᱞᱩᱜᱽᱲᱤᱡᱞᱮ ᱵᱟᱸᱫᱮᱭᱟ ᱚᱱᱟ ᱱᱟᱣᱟ ᱞᱩᱜᱽᱲᱤᱡ ᱞᱮ ᱵᱟᱸᱫᱮ ᱛᱮ ᱚᱲᱟᱜ ᱞᱮ ᱦᱤᱡᱩᱜᱼᱟ ᱠᱤᱪᱨᱤ ᱫᱟᱜ ᱞᱮ ᱟᱹᱜᱩ ᱛᱚᱨᱟᱭᱟ ᱚᱱᱟ ᱫᱟᱜ ᱛᱮᱞᱮ ᱵᱚᱸᱜᱟᱼᱵᱩᱨᱩᱭᱟ ᱦᱟᱺᱰᱤ ᱞᱮ ᱫᱟᱜ ᱞᱮ ᱫᱩᱞᱟᱜᱼᱟ ᱡᱟᱦᱟᱸ ᱱᱟᱣᱟ ᱴᱩᱠᱩᱡ ᱞᱮ ᱦᱟᱺᱰᱤ ᱞᱮ ᱫᱚᱦᱚᱣ ᱠᱟᱜᱼᱟ ᱚᱱᱟᱨᱮ ᱫᱟᱜ ᱞᱮ ᱫᱩᱞᱟᱜ ᱛᱮ ᱚᱱᱟᱞᱮ ᱵᱚᱸᱜᱟᱭᱟ ᱚᱱᱟ ᱥᱟᱶᱛᱮ ᱯᱮᱭᱟᱞᱮ ᱯᱤᱴᱷᱟᱹᱭᱟ ᱡᱟᱦᱟᱸ ᱫᱷᱤᱨᱤ ᱨᱮ ᱚᱱᱟ ᱦᱚᱞᱚᱝ ᱞᱮ ᱞᱟᱹᱦᱩᱫᱟ ᱵᱟᱠᱷᱟᱱ ᱞᱮ ᱩᱠᱷᱩᱲ ᱨᱮᱞᱮ ᱞᱟᱹᱦᱩᱫ ᱛᱮ ᱚᱱᱟ ᱯᱮᱭᱟᱞᱮ ᱯᱤᱴᱷᱟᱹᱭᱟ ᱚᱱᱟ ᱯᱮᱭᱟᱞᱮ ᱯᱤᱴᱷᱟᱹᱭᱛᱮ ᱚᱱᱟᱞᱮ ᱵᱚᱸᱜᱟᱭᱟ ᱚᱱᱟ ᱯᱮᱭᱟ ᱯᱤᱷᱟᱹᱞᱮ ᱵᱚᱸᱜᱟᱭᱟ ᱢᱟᱱᱮ ᱯᱮᱭᱟ ᱯᱤᱴᱷᱟᱹ ᱟᱨ ᱚᱱᱟ ᱥᱟᱶᱛᱮ ᱛᱟᱵᱮᱱ ᱛᱟᱦᱮᱱᱟ ᱟᱨ ᱜᱩᱲ ᱛᱟᱦᱮᱱᱟ ᱟᱨ ᱯᱮ ᱯᱷᱩᱲᱩᱜ ᱦᱟᱺᱰᱤ ᱛᱟᱦᱮᱱᱟ ᱚᱱᱟ ᱯᱮ ᱯᱷᱩᱲᱩᱜ ᱦᱟᱺᱰᱤᱞᱮ ᱵᱚᱸᱜᱟᱭᱟ ᱛᱟᱨᱯᱚᱨᱮ ᱞᱮ ᱚᱱᱟ ᱡᱟᱦᱟᱸᱭ ᱧᱩ ᱦᱚᱲ ᱫᱚ ᱠᱟᱹᱴᱤᱡᱼᱮ ᱧᱩᱣᱟᱜᱼᱟ ᱟᱨ ᱵᱟᱝ ᱦᱚᱲ ᱫᱚ ᱵᱟᱝ ᱜᱮ ᱟᱨ ᱟᱫᱚᱞᱮ ᱛᱟᱭᱚᱢ ᱛᱮᱫᱚ ᱟᱫᱚᱞᱮ ᱚᱱᱟ ᱚᱱᱟ ᱠᱚ ᱤᱭᱟᱹ ᱠᱟᱛᱮᱫ ᱚᱱᱟ ᱫᱚ ᱵᱟᱨ ᱯᱟᱞᱚᱱ ᱠᱟᱛᱮᱫ ᱦᱟᱸᱜ ᱥᱮᱛᱟᱜ ᱵᱮᱲᱟ ᱫᱚ ᱪᱮᱫ ᱦᱚᱸ ᱵᱟᱝ ᱡᱚᱢ ᱦᱩᱭᱩᱜᱼᱟ ᱚᱱᱟ ᱛᱩᱯᱩ ᱠᱟᱛᱮᱫ ᱞᱮ ᱠᱚᱨᱟᱣ ᱟᱛᱚ ᱛᱟᱨᱯᱚᱨᱮ ᱞᱮ ᱟᱫᱚ ᱚᱱᱟ ᱵᱚᱸᱜᱟᱼᱵᱩᱨᱩ ᱦᱩᱭ ᱠᱟᱛᱮᱫ ᱟᱫᱚᱞᱮ ᱡᱚᱢᱟ ᱠᱷᱟᱹᱡᱟᱲᱤ ᱜᱩᱲ ᱥᱮ ᱛᱟᱵᱮᱱ ᱵᱟᱠᱷᱟᱱ ᱯᱤᱴᱷᱟᱹ ᱚᱱᱟᱞᱮ ᱡᱚᱢ ᱛᱮ ᱫᱟᱠᱟ ᱩᱛᱩᱞᱮ ᱤᱥᱤᱱᱟ ᱫᱟᱠᱟ ᱩᱛᱩ ᱤᱥᱤᱱ ᱠᱟᱛᱮᱫ ᱞᱮ ᱡᱚᱢᱟ ᱛᱟᱨᱟᱥᱤᱧ ᱵᱮᱲᱟ ᱛᱟᱨᱟᱥᱤᱧ ᱵᱮᱲᱟ ᱟᱫᱚ ᱟᱞᱮᱭᱤᱡ ᱢᱟᱹᱡᱷᱤ ᱦᱟᱲᱟᱢ ᱵᱷᱮᱡᱟᱭ ᱵᱤᱫᱟ ᱵᱷᱮᱡᱟ ᱞᱮ ᱞᱟᱹᱭᱟ ᱟᱞᱮ ᱫᱚ ᱵᱷᱮᱡᱟ ᱠᱚᱞᱮ ᱵᱤᱫ ᱛᱮ ᱟᱫᱚ ᱥᱟᱱᱟᱢ ᱠᱚᱲᱟ ᱜᱤᱫᱽᱨᱟᱹ ᱠᱚ ᱠᱚᱲᱟ ᱜᱤᱫᱽᱨᱟᱹ ᱠᱚ ᱵᱟᱵᱟ ᱦᱚᱲ ᱠᱚ ᱡᱷᱚᱛᱚ ᱜᱮᱠᱚ ᱪᱟᱞᱟᱜ ᱛᱮ ᱟᱫᱚ ᱚᱸᱰᱮ ᱵᱷᱮᱡᱟ ᱠᱚ ᱛᱩᱧᱟ ᱡᱟᱦᱟᱸᱭ ᱜᱮ ᱚᱱᱟ ᱵᱷᱮᱡᱟ ᱛᱩᱧ ᱦᱟᱲᱟᱨᱟᱭ ᱩᱱᱤᱜᱮ ᱟᱫᱚ ᱢᱟᱺᱡᱷᱤ ᱚᱲᱟᱜ ᱠᱚ ᱜᱷᱚᱲᱟ ᱟᱹᱜᱩᱭᱮᱭᱟ ᱜᱷᱚᱲᱟ ᱟᱹᱜᱩ ᱠᱟᱛᱮᱫ ᱚᱸᱰᱮ ᱢᱤᱫ ᱪᱩᱯᱩᱫ ᱢᱤᱫ ᱪᱩᱯᱩᱫ ᱠᱟᱛᱮᱫ ᱠᱷᱟᱹᱡᱟᱹᱲᱤ ᱠᱚ ᱮᱢᱟ ᱞᱮᱭᱟ ᱩᱱᱫᱚ ᱡᱷᱚᱛᱚ ᱦᱚᱲ ᱜᱮᱞᱮ ᱪᱟᱞᱟᱜᱼᱟ ᱟᱹᱭᱩ ᱦᱚᱲ ᱦᱚᱸ ᱵᱟᱵᱟ ᱦᱚᱲ ᱦᱚᱸ ᱢᱟᱹᱡᱷᱤ ᱚᱲᱟᱜ ᱢᱟᱹᱡᱷᱤ ᱚᱲᱟᱜ ᱨᱮ ᱩᱱᱤ ᱡᱟᱦᱟᱸᱭ ᱠᱚ ᱜᱷᱚᱲᱟ ᱟᱹᱜᱩ ᱠᱮᱫᱮ ᱡᱟᱦᱟᱸᱭ ᱚᱱᱮ ᱵᱷᱮᱡᱟᱭ ᱵᱟᱡᱟᱣ ᱠᱟᱫᱟ ᱩᱱᱤ ᱫᱚ ᱦᱮᱡ ᱠᱟᱛᱮᱫ ᱪᱷᱟᱴᱠᱟᱨᱮ ᱡᱟᱸᱜᱟ ᱠᱚ ᱟᱹᱵᱩᱠ ᱮᱭᱟ ᱡᱟᱸᱜᱟ ᱟᱹᱵᱩᱠ ᱠᱟᱛᱮᱫ ᱵᱷᱤᱛᱨᱤ ᱚᱲᱟᱜ ᱠᱚ ᱵᱟᱭᱮᱭᱟ ᱵᱷᱤᱛᱤᱨ ᱚᱲᱟᱜ ᱨᱮ ᱵᱟᱭ ᱠᱟᱛᱮᱫ ᱦᱟᱺᱰᱤ ᱠᱚ ᱮᱢᱟᱭᱟ ᱡᱟᱦᱟᱸᱭ ᱧᱩᱭᱤᱡ ᱫᱚ ᱧᱩᱭᱟᱭ ᱡᱟᱦᱟᱸᱭ ᱵᱟᱝ ᱧᱩᱭᱤᱡ ᱫᱚ ᱵᱟᱭ ᱧᱩᱭᱟ ᱚᱱᱠᱟ ᱠᱟᱛᱮᱫ ᱛᱟᱨ ᱫᱚᱥᱟᱨ ᱦᱤᱞᱳᱜ ᱛᱟᱨ ᱫᱚᱥᱟᱨ ᱦᱤᱞᱳᱜ ᱫᱚ ᱟᱞᱮ ᱫᱚ ᱟᱞᱮ ᱵᱟᱥ ᱥᱟᱥ ᱯᱟᱹᱭᱞᱟᱹ ᱯᱟᱹᱭᱞᱟᱹ ᱟᱠᱷᱟᱱᱞᱮ ᱢᱮᱱᱟ ᱯᱟᱹᱭᱞᱟᱹ ᱟᱠᱷᱟᱱ ᱨᱮ ᱦᱟᱺᱰᱤ ᱠᱚ ᱧᱩᱭᱟ ᱦᱟᱺᱰᱤ ᱧᱩ ᱦᱚᱲ ᱫᱚ ᱦᱟᱺᱰᱤ ᱠᱚ ᱧᱩᱭᱟ ᱟᱨ ᱡᱟᱦᱟᱸᱭ ᱵᱟᱭ ᱧᱩᱭᱟ ᱩᱱᱤ ᱩᱱᱤ ᱫᱚᱭ ᱛᱟᱦᱮᱱ ᱜᱮᱭᱟ ᱵᱟᱭ ᱧᱩ ᱦᱚᱲ ᱫᱚ ᱟᱨ ᱛᱟᱨᱯᱚᱨᱮ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱡᱷᱚᱛᱚ ᱵᱟᱹᱫᱽᱨᱤ ᱮᱱᱮᱡ ᱠᱚ ᱪᱟᱞᱟᱜᱼᱟ ᱡᱟᱦᱟᱸ ᱠᱚ ᱞᱟᱹᱭᱟ ᱜᱟᱹᱲᱤ ᱮᱱᱮᱡ ᱠᱷᱚᱲ ᱨᱮᱱ ᱵᱮᱱᱟᱣ ᱠᱟᱛᱮᱫ ᱜᱟᱹᱲᱤ ᱠᱚ ᱮᱱᱮᱡ ᱠᱚᱣᱟ ᱟᱹᱛᱩ ᱟᱹᱛᱩᱨᱮ ᱢᱟᱱᱮ ᱡᱷᱚᱛᱚ ᱦᱚᱲᱟᱜ ᱚᱲᱟᱜ ᱫᱩᱣᱟᱹᱨᱼᱫᱩᱣᱟᱹᱨ ᱠᱚ ᱪᱟᱞᱟᱜᱼᱟ ᱫᱩᱣᱟᱹᱨᱼᱫᱩᱣᱟᱹᱨ ᱪᱟᱞᱟᱣ ᱠᱟᱛᱮᱫ ᱚᱸᱰᱮ ᱠᱚ ᱤᱭᱟᱹᱭᱟ ᱪᱟᱣᱞᱮ ᱠᱷᱟᱹᱡᱟᱹᱲᱤ ᱠᱚ ᱮᱢᱟ ᱠᱚᱣᱟ ᱚᱱᱟ ᱵᱟᱸᱫᱽᱨᱤ ᱮᱱᱮᱡ ᱨᱮᱱᱟᱜ ᱥᱮᱨᱮᱧᱟᱠᱚ ᱥᱮᱨᱮᱧᱟᱠᱚ ᱟᱨ ᱩᱱᱤ ᱵᱟᱸᱫᱽᱨᱤ ᱠᱚ ᱮᱱᱮᱡᱮᱭᱟ ᱟᱨ ᱦᱟᱯᱟ ᱛᱮᱠᱚ ᱫᱟᱞᱟ ᱚᱛ ᱤᱱᱠᱟᱹ ᱠᱟᱛᱮᱫ ᱠᱚ ᱡᱷᱚᱛᱚ ᱚᱲᱟᱜᱼᱚᱲᱟᱜ ᱚᱱᱟ ᱪᱟᱣᱞᱮ ᱟᱨ ᱠᱷᱟᱹᱡᱟᱲᱤ ᱠᱚ ᱮᱢᱟᱠᱚᱣᱟ ᱟᱫᱚ ᱠᱚ ᱵᱤᱫᱟᱹᱭ ᱠᱚᱣᱟ ᱟᱨᱚ ᱤᱱᱠᱟᱹ ᱤᱱᱠᱟᱹ ᱛᱮ ᱡᱷᱚᱛᱚ ᱚᱲᱟᱜ ᱠᱚ ᱯᱩᱨᱟᱹᱣᱟ ᱛᱟᱨᱯᱚᱨᱮ ᱟᱫᱚ ᱚᱱᱟ ᱠᱚ ᱤᱭᱟᱹ ᱠᱟᱛᱮᱫ ᱟᱨᱚ ᱠᱚ ᱡᱷᱚᱛᱚ ᱠᱚ ᱟᱨᱚ ᱡᱷᱚᱛᱚ ᱠᱚ ᱨᱩᱣᱟᱹᱲ ᱦᱤᱡᱩᱜᱼᱟ ᱚᱱᱟ ᱪᱟᱣᱞᱮ ᱠᱷᱟᱹᱡᱟᱹᱲᱤ ᱫᱚ ᱦᱮᱡ ᱠᱟᱛᱮᱫ ᱠᱚ ᱚᱱᱟ ᱪᱟᱣᱞᱮ ᱫᱚᱠᱚ ᱫᱚᱦᱚᱭᱟ ᱥᱚᱝ ᱛᱟᱠᱚᱣᱟᱠᱚ ᱛᱤᱱᱟᱹᱜ ᱦᱩᱭᱱᱟ ᱟᱨ ᱠᱷᱟᱹᱡᱟᱹᱲᱤ ᱫᱚᱠᱚ ᱦᱟᱹᱴᱤᱧᱟ ᱥᱚᱝᱼᱥᱚᱝ ᱛᱮᱠᱚ ᱦᱟᱹᱴᱤᱧᱟ ᱚᱠᱚᱭ ᱠᱚ ᱨᱮᱫᱚ ᱢᱚᱬᱮ ᱜᱚᱴᱟᱱ ᱫᱚᱥ ᱡᱚᱱ ᱥᱮ ᱵᱟᱨᱚ ᱡᱚᱱ ᱜᱤᱫᱽᱨᱟᱹ ᱢᱮᱱᱟᱜ ᱠᱟᱜ ᱠᱚᱣᱟ ᱚᱠᱚᱭᱴᱟᱜ ᱨᱮᱫᱚ ᱚᱱᱠᱟᱜᱮ ᱯᱮᱭᱟ ᱯᱩᱱᱭᱟ ᱥᱮ ᱢᱚᱬᱮ ᱜᱚᱴᱮᱱ ᱱᱚᱝᱠᱟ ᱠᱚ ᱛᱟᱦᱮᱱᱟ ᱫᱚᱞ ᱠᱚᱜᱼᱟᱠᱚ ᱢᱤᱫᱴᱮᱱ ᱟᱹᱛᱩ ᱨᱮᱦᱚᱸ ᱵᱟᱨᱯᱮ ᱫᱚᱞ ᱠᱚ ᱵᱟᱨ ᱯᱮ ᱫᱚᱞ ᱠᱚ ᱥᱟᱡᱟᱜᱼᱟ ᱟᱫᱚ ᱤᱱᱠᱟᱹ ᱠᱟᱛᱮᱫ ᱠᱚ ᱤᱭᱟᱹᱭ ᱛᱮ ᱟᱫᱚ ᱚᱱᱮ ᱠᱷᱟᱹᱡᱟᱲᱤ ᱫᱚᱠᱚ ᱦᱟᱹᱴᱤᱧ ᱡᱚᱱᱟᱜᱼᱟ ᱟᱨ ᱚᱱᱟ ᱪᱟᱣᱞᱮ ᱫᱚᱠᱚ ᱫᱚᱦᱚᱭᱟ ᱵᱟᱨᱥᱤᱧ ᱯᱮ ᱢᱟᱦᱟ ᱯᱚᱨ ᱚᱱᱟ ᱪᱟᱣᱞᱮ ᱫᱚ ᱟᱨᱦᱚᱸ ᱠᱚ ᱤᱭᱟᱹᱭ ᱛᱮ ᱟᱨᱦᱚᱸ ᱥᱳᱲᱮᱭᱟᱠᱚ ᱠᱷᱤᱪᱲᱤ ᱠᱚ ᱵᱮᱱᱟᱣ ᱛᱮᱠᱚ ᱡᱚᱢ ᱠᱟᱜᱼᱟ ᱟᱫᱚ ᱚᱱᱟ ᱫᱚ ᱵᱟᱹᱫᱽᱨᱤ ᱥᱳᱲᱮ ᱠᱚ ᱢᱮᱱᱟᱜᱼᱟ ᱢᱟᱱᱮ ᱜᱟᱹᱲᱤ ᱮᱱᱮᱡ ᱜᱟᱹᱲᱤ ᱥᱳᱲᱮ